ᱱᱚᱣᱟ ᱞᱟᱠᱪᱟᱨ ᱨᱮᱫᱚ ᱟᱹᱰᱤ ᱠᱤᱪᱷᱩ ᱥᱮᱬᱟ ᱛᱮᱱᱟᱜ ᱡᱷᱚᱛᱚ ᱠᱤᱪᱷᱩ ᱪᱟᱞᱟᱜ ᱟᱹᱨᱤᱪᱟᱞᱤ ᱥᱮᱪᱮᱫ ᱞᱮᱱᱠᱷᱟᱱ ᱫᱚ ᱡᱚᱛᱚ ᱠᱤᱪᱷᱩ ᱜᱮ ᱨᱟᱹᱥᱠᱟᱹᱜᱮ ᱵᱩᱡᱷᱟᱹᱜᱼᱟ ᱠᱟᱨᱚᱱ ᱱᱤᱡᱮ ᱫᱚ ᱱᱤᱡᱮᱨᱟᱜ ᱟᱹᱨᱤᱼᱪᱟᱹᱞᱤ ᱫᱚ ᱟᱹᱰᱤ ᱱᱟᱯᱟᱭ ᱵᱩᱡᱷᱟᱹᱜᱼᱟ ᱪᱮᱫᱟᱜ ᱥᱮ ᱟᱵᱚ ᱥᱟᱱᱛᱟᱲ ᱫᱚ ᱯᱳᱭᱞᱳᱛᱮ ᱡᱟᱦᱟᱸᱭ ᱯᱮᱲᱟ ᱠᱚᱠᱚ ᱦᱮᱡ ᱞᱮᱱᱠᱷᱟᱱ ᱞᱚᱴᱟ ᱫᱟᱜ ᱵᱚᱱ ᱚᱰᱚᱝᱟᱠᱚᱣᱟ ᱥᱮ ᱪᱮᱫ ᱱᱤᱭᱟᱹ ᱠᱚ ᱞᱟᱠᱪᱟᱨ ᱟᱹᱰᱤ ᱠᱤᱪᱷᱩ ᱵᱚᱱ ᱧᱮᱞᱟᱠᱟᱫᱟ ᱥᱮ ᱪᱮᱫ ᱛᱟᱯᱚᱨᱮ ᱵᱟᱦᱟ ᱥᱚᱨᱦᱟᱭ ᱠᱤᱝᱵᱟ ᱵᱟᱯᱞᱟ ᱠᱚᱨᱮ ᱦᱚᱸ ᱟᱹᱰᱤ ᱠᱤᱪᱷᱩ ᱫᱚᱝ ᱠᱚ ᱮᱱᱮᱡᱟ ᱵᱟᱦᱟ ᱨᱮᱫᱚ ᱵᱟᱦᱟ ᱨᱮᱦᱚᱸ ᱠᱚ ᱮᱱᱮᱡᱟ ᱢᱟᱜ ᱢᱚᱬᱮ ᱠᱚ ᱮᱱᱮᱡᱟ ᱡᱷᱚᱛᱚ ᱠᱤᱪᱷᱩ ᱨᱮᱜᱮ ᱮᱱᱮᱡ ᱟᱹᱨᱤᱼᱪᱟᱹᱞᱤ ᱞᱮᱠᱪᱟᱨ ᱢᱮᱱᱟᱜ ᱟ ᱥᱮᱪᱮᱫ ᱟᱵᱚᱣᱟᱜ ᱞᱟᱠᱪᱟᱨ ᱱᱚᱣᱟ ᱥᱮᱪᱮᱫ ᱤᱫᱤ ᱞᱮᱠᱷᱟᱱ ᱫᱚ ᱟᱹᱰᱤ ᱱᱟᱯᱟᱭ ᱜᱮ ᱵᱩᱡᱷᱟᱹᱜᱼᱟ ᱜᱚᱨᱵᱚ ᱵᱩᱡᱷᱟᱹᱜᱼᱟ ᱡᱮ ᱤᱧ ᱫᱚ ᱱᱚᱣᱟ ᱨᱮ ᱱᱚᱣᱟ ᱥᱟᱱᱛᱟᱲᱤ ᱤᱭᱟᱹ ᱨᱮᱱ ᱤᱭᱟᱹ ᱠᱟᱹᱱᱟᱹᱧ ᱢᱮᱱᱛᱮ ᱢᱤᱭᱟᱹ ᱟᱹᱰᱤ ᱠᱤᱪᱷᱩ ᱧᱮᱞ ᱛᱮᱱᱟᱜ ᱦᱚᱸ ᱢᱮᱱᱟᱜᱼᱟ ᱟᱹᱰᱤ ᱠᱤᱪᱷᱩ ᱛᱟᱯᱚᱨᱮ ᱵᱟᱦᱟ ᱥᱚᱨᱦᱟᱭ ᱨᱮ ᱮᱱᱮᱡ ᱠᱚ ᱟᱹᱰᱤ ᱨᱟᱹᱥᱠᱟᱹ ᱟᱱᱜᱮ ᱵᱩᱡᱷᱟᱹᱜᱼᱟ ᱱᱤᱡᱮ ᱫᱚ ᱱᱤᱡᱮ ᱡᱩᱫᱤᱢ ᱞᱟᱠᱪᱟᱨ ᱟᱹᱰᱤ ᱠᱤᱪᱷᱩᱢ ᱠᱚᱨᱟᱣ ᱫᱟᱲᱮᱭᱟᱜᱼᱟ ᱛᱟᱦᱚᱞᱮ ᱡᱮ ᱨᱟᱹᱥᱠᱟᱹ ᱵᱩᱡᱩᱜᱼᱟ ᱡᱚᱛᱚ ᱠᱤᱪᱷᱩᱜᱮ ᱱᱤᱡᱮᱨᱟᱜ ᱞᱟᱠᱪᱟᱨ ᱛᱮᱢ ᱠᱚᱨᱟᱣᱟ ᱩᱱᱠᱤᱱ ᱢᱮᱱᱫᱟ ᱱᱤᱡᱮᱨᱟᱜ ᱥᱮᱪᱮᱫ ᱛᱮᱢ ᱠᱚᱨᱟᱣᱟ ᱱᱤᱡᱮᱨᱟᱜ ᱟᱹᱰᱤ ᱠᱤᱪᱷᱩ ᱞᱮᱠᱷᱟᱱ ᱨᱟᱹᱥᱠᱟᱹ ᱵᱩᱡᱷᱟᱹᱜᱼᱟ ᱵᱟᱦᱟ ᱨᱮ ᱯᱚᱨᱚᱵᱽ ᱨᱮᱮᱱᱮᱡ ᱥᱮ ᱱᱚᱝᱠᱟ ᱠᱟᱛᱮ ᱮᱱᱮᱡ ᱦᱩᱭᱩᱜᱼᱟ ᱵᱟᱦᱟ ᱨᱮ ᱵᱟᱯᱞᱟ ᱨᱮ ᱡᱮᱢᱚᱱ ᱞᱟᱦᱟᱨᱮ ᱵᱟᱹᱦᱩ ᱡᱟᱶᱟᱭ ᱢᱮᱱᱟᱜ ᱠᱤᱱᱟᱹ ᱛᱟᱯᱚᱨᱮ ᱫᱟᱹᱣᱲᱟᱹ ᱨᱮ ᱫᱮᱡ ᱠᱟᱛᱮ ᱥᱤᱸᱫᱩᱨ ᱥᱤᱸᱫᱩᱨ ᱫᱟᱱ ᱢᱮᱱᱟᱜᱼᱟ ᱛᱟᱯᱚᱨᱮ ᱜᱚᱱᱚᱝ ᱥᱤᱫᱤ ᱠᱚ ᱱᱤᱭᱟᱹ ᱠᱚ ᱟᱹᱰᱤ ᱠᱤᱪᱷᱩ ᱢᱮᱱᱟᱜᱼᱟ ᱧᱮᱞ ᱛᱮᱱᱟᱜ ᱟᱵᱚᱱᱟᱣᱟᱜ ᱥᱟᱱ ᱤᱭᱟᱹ ᱨᱮᱫᱚ ᱞᱟᱠᱪᱟᱨ ᱨᱮ ᱥᱟᱱᱛᱟᱲᱤ ᱞᱟᱠᱪᱟᱨ ᱨᱮᱫᱚ ᱱᱤᱭᱟᱹ ᱠᱚᱜᱮ ᱧᱮᱞ ᱛᱮᱱᱟᱜ ᱢᱮᱱᱟᱜᱼᱟ ᱛᱟᱯᱚᱨᱮ ᱡᱮᱢᱚᱱ ᱢᱮᱱᱟᱜᱼᱟ ᱵᱟᱦᱟ ᱢᱟᱜ ᱢᱚᱬ ᱨᱮ ᱵᱚᱸᱜᱟ ᱵᱳᱨᱳ ᱫᱮᱵᱟᱥᱮᱵᱟ ᱵᱟᱦᱟ ᱮᱱᱮᱡ ᱢᱟᱜ ᱢᱚᱬᱮ ᱮᱱᱮᱡ ᱠᱚ ᱢᱟᱜ ᱢᱚᱬᱮ ᱮᱱᱮᱡ ᱨᱮᱫᱚ ᱱᱤᱭᱟᱹ ᱠᱚᱜᱮ ᱢᱮᱱᱟᱜᱼᱟ ᱡᱮ ᱢᱟᱜ ᱢᱚᱬᱮ ᱨᱮᱫᱚ ᱟᱹᱰᱤ ᱤᱭᱟᱹ ᱠᱚ ᱦᱩᱭᱩᱜ ᱫᱚ ᱢᱮᱨᱚᱢ ᱠᱚᱠᱚ ᱢᱟᱜ ᱠᱚᱣᱟ ᱛᱟᱯᱚᱨᱮ ᱟᱹᱰᱤ ᱠᱤᱪᱷᱩ ᱢᱮᱱᱟᱜᱼᱟ ᱵᱚᱸᱜᱟ ᱵᱳᱨᱳ ᱛᱟᱯᱚᱨᱮ ᱦᱚᱲ ᱠᱚᱦᱚᱸ ᱠᱚ ᱦᱤᱡᱩᱜᱼᱟ ᱠᱚ ᱵᱟᱦᱟ ᱯᱚᱨᱚᱵᱽ ᱮᱱᱮᱡ ᱛᱟᱯᱚᱨᱮ ᱵᱟᱦᱟ ᱯᱚᱨᱚᱵᱽ ᱦᱩᱭ ᱠᱟᱛᱮ ᱞᱟᱜᱽᱬᱮ ᱠᱚᱠᱚ ᱮᱱᱮᱡᱟ ᱯᱚᱨᱚᱵᱽ ᱠᱚᱠᱚ ᱮᱱᱮᱡᱟ ᱟᱹᱰᱤ ᱠᱤᱪᱷᱩ ᱢᱮᱱᱟᱜᱼᱟ ᱮᱱᱮᱡ ᱛᱮᱱᱟᱜ ᱱᱤᱭᱟᱹ ᱠᱚᱜᱮ ᱟᱹᱰᱤ ᱞᱟᱠᱪᱟᱨ ᱤᱭᱟᱹ ᱱᱤᱡᱮ ᱜᱚᱨᱵᱚ ᱵᱩᱡᱷᱟᱹᱜᱼᱟ ᱡᱮ ᱤᱧ ᱫᱚ ᱥᱟᱱᱛᱟᱲ ᱠᱟᱹᱱᱟᱹᱧ ᱢᱮᱱᱛᱮ ᱤᱭᱟᱹ ᱥᱟᱶᱛᱟ ᱨᱮᱱᱟᱜ ᱟᱹᱨᱤᱼᱪᱟᱹᱞᱤ ᱠᱚ ᱥᱮᱪᱮᱫ ᱞᱮᱱᱠᱷᱟᱱ ᱞᱟᱠᱪᱟᱨ ᱠᱚ ᱥᱮᱪᱮᱫ ᱞᱮᱱᱠᱷᱟᱱ ᱟᱹᱰᱤ ᱠᱤᱪᱷᱩ ᱱᱟᱯᱟᱭ ᱵᱩᱡᱷᱟᱹᱜᱼᱟ ᱱᱤᱡᱮᱨᱟᱜ ᱱᱤᱡᱮᱨᱟᱜ ᱜᱚᱨᱵᱚ ᱵᱚᱫᱛᱮ ᱱᱤᱡᱮᱨᱟᱜ ᱞᱟᱠᱪᱟᱨ ᱛᱮ ᱠᱚᱨᱟᱣ ᱞᱮᱱᱠᱷᱟᱱ ᱡᱮ ᱛᱤᱱᱟᱹᱜ ᱜᱚᱨᱵᱚ ᱵᱩᱡᱷᱟᱹᱜᱼᱟ ᱚᱱᱟ ᱫᱚ ᱱᱤᱡᱮ ᱜᱮᱵᱚᱱ ᱵᱟᱲᱟᱭᱟ ᱚᱱᱟ ᱫᱚ ᱱᱤᱡᱮ ᱜᱮ ᱥᱮᱪᱮᱫ ᱞᱮᱱᱠᱷᱟᱱ ᱱᱤᱭᱟᱹ ᱜᱮ ᱱᱤᱱᱟᱹᱜ ᱨᱟᱹᱥᱠᱟᱹ ᱵᱩᱡᱷᱟᱹᱜᱼᱟ ᱥᱮ ᱱᱤᱡᱮ ᱜᱮ ᱵᱟᱵᱚᱱ ᱵᱟᱲᱟᱭᱟ